ᱢᱮᱱᱠᱷᱟᱱ ᱤᱧᱟᱹᱜ ᱱᱚᱣᱟ ᱥᱩᱨ ᱥᱩᱵᱤᱫᱷᱟ ᱮᱴᱤᱭᱮᱢ ᱠᱚᱫᱚ ᱵᱟᱹᱱᱩᱜᱼᱟ ᱢᱮᱱᱠᱷᱟᱱ ᱵᱟᱹᱱᱩᱜ ᱨᱮᱦᱚᱸ ᱚᱥᱩᱵᱤᱫᱷᱟ ᱫᱚ ᱟᱹᱰᱤᱜᱮ ᱢᱮᱱᱟᱜᱼᱟ ᱡᱟᱦᱟᱸ ᱛᱤᱥ ᱱᱚᱝᱠᱟ ᱚᱵᱷᱟᱵᱽ ᱟᱹᱭᱠᱟᱹᱣ ᱯᱟᱲᱟᱣ ᱞᱮᱱᱠᱷᱟᱱ ᱤᱧ ᱱᱚᱣᱟ ᱵᱮᱝᱠᱤᱝ ᱨᱮ ᱥᱮᱱ ᱠᱟᱛᱮᱫ ᱤᱧ ᱯᱩᱭᱥᱟᱹᱧ ᱦᱟᱛᱟᱣ ᱫᱟᱲᱮᱭᱟᱜᱼᱟ ᱴᱟᱠᱟᱧ ᱦᱟᱛᱟᱣ ᱫᱟᱲᱮᱭᱟᱜᱼᱟ ᱩᱱᱟᱹᱜ ᱫᱚ ᱟᱫᱷᱟᱨ ᱱᱚᱢᱵᱚᱨ ᱛᱮᱦᱚᱸ ᱚᱱᱠᱟ ᱫᱚ ᱞᱚᱜᱚᱫ ᱯᱚᱭᱥᱟ ᱠᱚ ᱮᱢᱚᱜᱼᱟ ᱱᱟᱦᱟᱜ ᱫᱚ ᱚᱱᱟᱛᱮ ᱟᱨ ᱮᱴᱤᱭᱮᱢ ᱵᱟᱝ ᱛᱟᱦᱮᱱ ᱠᱷᱟᱱ ᱨᱮᱦᱚᱸ ᱚᱱᱟ ᱟᱫᱷᱟᱨ ᱱᱚᱢᱵᱚᱨ ᱛᱮᱦᱚᱸ ᱚᱱᱟ ᱯᱩᱭᱥᱟᱹ ᱴᱟᱠᱟ ᱯᱩᱭᱥᱟᱹ ᱠᱚᱫᱚ ᱩᱰᱩᱠ ᱜᱟᱱᱚᱜ ᱠᱟᱱ ᱜᱮᱭᱟ ᱚᱱᱟᱛᱮ ᱱᱚᱰᱮ ᱫᱚ ᱥᱩᱨ ᱥᱟᱺᱜᱤᱧ ᱨᱮᱭᱟᱜ ᱮᱴᱤᱭᱮᱢ ᱵᱟᱝᱛᱮ ᱨᱮᱦᱚᱸ ᱠᱤᱨᱤᱧ ᱟᱹᱠᱷᱨᱤᱧ ᱥᱮ ᱡᱟᱦᱟᱸ ᱥᱩᱵᱤᱫᱷᱟ ᱚᱥᱩᱵᱤᱫᱷᱟ ᱨᱮᱱᱟᱜ ᱫᱚ ᱴᱟᱠᱟ ᱯᱩᱭᱥᱟᱹ ᱫᱚ ᱧᱟᱢᱚᱜ ᱠᱟᱱ ᱜᱮᱭᱟ